ᱟᱹᱛᱩ ᱴᱚᱞᱟ ᱨᱮᱱ ᱜᱤᱫᱽᱨᱟᱹ ᱠᱚ ᱠᱟᱵᱟᱰᱤ ᱠᱚ ᱠᱷᱳᱠᱷᱳ ᱠᱚ ᱦᱚᱠᱤ ᱠᱚ ᱠᱨᱤᱠᱮᱹᱴ ᱠᱚ ᱯᱷᱩᱴᱵᱚᱞ ᱮᱱᱮᱡ ᱠᱨᱤᱠᱮᱹᱴ ᱮᱱᱰ ᱴᱤᱨ ᱮᱱᱮᱡ ᱦᱟᱴᱟᱜ ᱵᱟᱹᱰᱤ ᱮᱱᱮᱡ ᱞᱳᱠᱟ ᱜᱷᱩᱴᱤ ᱮᱱᱮᱡ ᱱᱚᱣᱟ ᱠᱚ ᱮᱱᱮᱡ ᱞᱮᱠᱷᱟᱱ ᱛᱤ ᱡᱟᱸᱜᱟ ᱨᱟᱣᱟᱞ ᱛᱟᱦᱮᱱᱟ ᱦᱚᱲᱢᱚ ᱱᱤᱯᱷᱩᱴ ᱛᱟᱦᱮᱱᱟ ᱨᱳᱜᱽ ᱟᱡᱟᱨ ᱠᱚ ᱩᱱᱟᱹᱜ ᱵᱟᱝ ᱜᱮ ᱧᱟᱢᱚᱜ ᱛᱮ ᱰᱟᱱᱴᱟ ᱯᱷᱤᱨᱠᱟᱹᱞ ᱮᱱᱮᱡ ᱱᱚᱣᱟ ᱠᱚ ᱮᱱᱮᱡ ᱞᱮᱠᱷᱟᱱ ᱢᱟᱹᱱᱢᱤ ᱡᱤᱭᱚᱱ ᱟᱨ ᱵᱟᱹᱲᱛᱤ ᱛᱟᱦᱮᱱᱟ ᱥᱮᱫᱟᱭ ᱚᱱᱟᱛᱮ ᱯᱷᱤᱨᱠᱟᱹᱞ ᱰᱟᱱᱴᱟ ᱞᱟᱜᱽᱬᱮ ᱦᱚᱸ ᱠᱚ ᱮᱱᱮᱡ ᱛᱟᱦᱮᱱ ᱚᱱᱟ ᱮᱱᱮᱡ ᱞᱮᱱᱠᱷᱟᱱ ᱥᱤᱨ ᱥᱤᱨ ᱠᱚ ᱟᱹᱱᱤᱡᱟᱜᱼᱟ ᱢᱟᱭᱟᱢ ᱠᱚᱭ ᱫᱟᱹᱲᱟ ᱚᱱᱟ ᱞᱮᱠᱟᱛᱮ ᱦᱚᱲᱢᱚ ᱵᱩᱜᱤ ᱛᱟᱦᱮᱱᱟ ᱟᱨ ᱯᱷᱩᱴᱵᱚᱞ ᱠᱨᱤᱠᱮᱹᱴ ᱮᱱᱮᱡ ᱞᱮᱠᱷᱟᱱ ᱞᱮᱛᱟᱲ ᱜᱮ ᱢᱟᱭᱟᱢ ᱞᱚᱞᱚ ᱫᱟᱨᱟᱭᱛᱮ ᱡᱚᱛᱚ ᱥᱤᱨ ᱠᱚ ᱯᱷᱩᱞᱟᱹᱜᱛᱮ ᱢᱟᱭᱟᱢ ᱴᱷᱤᱠ ᱥᱚᱧᱪᱟᱲᱤᱛ ᱦᱩᱭ ᱫᱟᱲᱮᱭᱟᱜᱼᱟ ᱚᱱᱟ ᱞᱮᱠᱟᱛᱮ ᱮᱱᱮᱡ ᱫᱚ ᱮᱠᱟᱞ ᱜᱮ ᱡᱟᱹᱨᱩᱲᱟᱱ ᱜᱮᱭᱟ ᱟᱨ ᱨᱳᱜᱽ ᱟᱡᱟᱨ ᱠᱚ ᱡᱚᱛᱚ ᱫᱟᱨᱟᱢᱚᱜᱼᱟ ᱮᱱᱮᱡ ᱥᱮᱨᱮᱧ ᱞᱮᱱᱠᱷᱟᱱ ᱚᱱᱟ ᱞᱮᱠᱟᱛᱮ ᱮᱱᱮᱡ ᱤᱧ ᱫᱚ ᱥᱮᱨᱮᱧ ᱫᱚ ᱟᱹᱰᱤ ᱜᱮ ᱞᱟᱹᱠᱛᱤᱭᱟᱜᱼᱟ ᱟᱨ ᱚᱱᱟ ᱫᱷᱮᱭᱟᱱ ᱮᱢ ᱞᱮᱠᱷᱟᱱ ᱨᱳᱜᱽ ᱟᱡᱟᱨ ᱠᱚ ᱦᱚᱸ ᱥᱟᱦᱟ ᱫᱟᱲᱮᱭᱟᱜᱼᱟ